ᱵᱷᱟᱨᱚᱛ ᱨᱮᱭᱟᱜ ᱠᱤᱪᱷᱤ ᱞᱟᱹᱠᱛᱤᱭᱟᱱ ᱞᱮᱱᱰᱢᱟᱨᱠ ᱟᱨ ᱡᱟᱦᱟᱸ ᱫᱚ ᱛᱚᱛ ᱠᱟᱞ ᱨᱮ ᱡᱟᱦᱟᱱ ᱡᱤᱱᱤᱥ ᱠᱚᱞ ᱠᱟᱨᱠᱷᱟᱱᱟ ᱠᱷᱚᱱ ᱚᱰᱟᱨ ᱠᱟᱛᱮ ᱧᱟᱢᱚᱜᱼᱟ ᱥᱮ ᱚᱰᱟᱨ ᱠᱟᱛᱮ ᱦᱤᱡᱩᱜᱼᱟ ᱚᱱᱠᱟᱱᱟᱜ ᱡᱤᱱᱤᱥ ᱜᱮ ᱞᱮᱱᱰᱢᱟᱨᱠ ᱥᱮ ᱥᱟᱸᱜᱷᱟᱨᱤᱭᱟᱹ ᱨᱤᱡᱷᱟᱹᱣᱟᱱ ᱠᱟᱱᱟ ᱚᱱᱟᱛᱮ ᱵᱷᱟᱨᱚᱛ ᱨᱮᱭᱟᱜ ᱠᱚᱞᱠᱟᱨᱠᱷᱟᱱᱟ ᱥᱮ ᱡᱚᱥᱠᱚ ᱠᱚᱫᱚ ᱚᱱᱟᱫᱚ ᱟᱹᱰᱤ ᱢᱟᱨᱟᱝ ᱠᱚᱢᱯᱟᱱᱤ ᱦᱚᱸ ᱠᱟᱱᱟ ᱟᱨ ᱚᱱᱟ ᱥᱟᱶᱛᱮ ᱟᱵᱚ ᱵᱷᱟᱨᱚᱛ ᱨᱮᱭᱟᱜ ᱞᱮᱱᱰᱢᱟᱨᱠ ᱫᱚ ᱩᱰᱟᱹᱜ ᱜᱟᱹᱰᱤ ᱛᱮᱦᱚᱸ ᱛᱚᱛ ᱠᱟᱞ ᱨᱮ ᱥᱮ ᱞᱚᱜᱚᱱ ᱱᱤᱛᱚᱜ ᱜᱮ ᱱᱚᱝᱠᱟ ᱠᱚᱢ ᱥᱚᱢᱚᱭ ᱨᱮ ᱦᱤᱡᱩᱜᱼᱟ ᱥᱮ ᱥᱮᱴᱮᱨᱚᱜᱼᱟ ᱦᱟᱸᱜ ᱚᱱᱟ ᱠᱚᱜᱮ ᱟᱹᱞᱤᱧᱟᱜ ᱩᱭᱦᱟᱹᱨ ᱛᱮᱫᱚ ᱞᱮᱱᱰᱢᱟᱨᱠ ᱠᱟᱱᱟ ᱢᱮᱱᱛᱮ ᱞᱤᱧ ᱵᱩᱡᱷᱟᱹᱣᱮᱜ ᱠᱟᱱᱟ ᱟᱨ ᱵᱷᱟᱨᱚᱛ ᱨᱮᱭᱟᱜ ᱠᱳᱢᱯᱟᱱᱤ ᱠᱟᱹᱨᱤᱜᱚᱨ ᱥᱮ ᱠᱟᱨᱠᱷᱟᱱᱟ ᱠᱚᱫᱚ ᱚᱱᱟᱫᱚ ᱟᱹᱰᱤ ᱢᱟᱨᱟᱝ ᱢᱟᱨᱟᱝ ᱟᱜ ᱜᱮ ᱢᱮᱱᱟᱜᱼᱟ ᱟᱨ ᱚᱸᱰᱮ ᱫᱚ ᱚᱰᱟᱨ ᱞᱮᱱᱠᱷᱟᱱ ᱜᱮ ᱱᱤᱛᱚᱝ ᱫᱚ ᱰᱤᱡᱤᱴᱮᱞ ᱡᱩᱜᱽ ᱚᱱᱟ ᱟᱫᱷᱟᱨ ᱛᱮ ᱞᱚᱜᱚᱱ ᱛᱮᱜᱮ ᱦᱩᱭᱩᱜ ᱠᱟᱱᱟ ᱚᱱᱟᱛᱮ ᱟᱹᱞᱤᱧᱟᱜ ᱢᱮᱱ ᱠᱚᱞ ᱠᱟᱨᱠᱷᱟᱱᱟ ᱜᱮ ᱥᱮ ᱛᱚᱞᱠᱟᱞ ᱨᱮᱫᱚ ᱧᱟᱢᱚᱜᱼᱟ ᱢᱮᱱᱛᱮ ᱚᱱᱟ ᱜᱮᱞᱤᱧ ᱞᱟᱹᱭᱟ ᱡᱮ ᱠᱚᱞ ᱠᱟᱨᱠᱷᱟᱱᱟ ᱥᱮ ᱞᱮᱱᱰᱢᱟᱨᱠ ᱨᱮᱫᱚ ᱡᱟᱦᱟᱱ ᱡᱤᱱᱤᱥ ᱛᱚᱛᱠᱟᱞ ᱛᱮ ᱦᱩᱭᱩᱜᱼᱟ ᱚᱱᱟ ᱠᱚᱜᱮ ᱠᱚ ᱢᱮᱛᱟᱜ ᱠᱟᱱᱟ ᱚᱱᱟᱜᱮ ᱟᱹᱞᱤᱧᱟᱜ ᱢᱮᱱ ᱟᱨ ᱩᱫᱽᱫᱮᱥᱥᱚ ᱫᱚ ᱱᱚᱣᱟᱜᱮ ᱠᱟᱱᱟ